ᱥᱮᱪᱮᱫ ᱫᱚ ᱟᱵᱚ ᱢᱟᱹᱱᱢᱤ ᱞᱟᱹᱜᱤᱫ ᱫᱚ ᱠᱷᱩᱵᱽ ᱜᱮ ᱞᱟᱹᱠᱛᱤ ᱢᱮᱱᱟᱜᱼᱟ ᱪᱮᱫᱟᱜ ᱥᱮ ᱥᱮᱪᱮᱫ ᱵᱟᱠᱷᱟᱱ ᱫᱚ ᱟᱵᱚ ᱱᱚᱣᱟ ᱫᱷᱟᱹᱨᱛᱤ ᱯᱩᱨᱤ ᱨᱮ ᱪᱮᱫ ᱠᱟᱹᱢᱤ ᱜᱮ ᱢᱚᱡᱽ ᱛᱮ ᱱᱟᱯᱟᱭ ᱛᱮ ᱤᱧ ᱫᱚᱧ ᱢᱚᱱᱮᱭᱟ ᱵᱟᱵᱚᱱ ᱠᱚᱨᱟᱣ ᱫᱟᱲᱮᱭᱟᱜᱼᱟ ᱥᱮᱪᱮᱫ ᱜᱮ ᱥᱚᱵᱽ ᱠᱷᱚᱱ ᱞᱟᱹᱴᱩ ᱡᱤᱱᱤᱥ ᱠᱟᱱᱟ ᱟᱵᱚ ᱴᱷᱮᱱ ᱫᱚ ᱤᱧ ᱨᱮᱱ ᱦᱚᱯᱚᱱ ᱮᱨᱟ ᱡᱮᱦᱮᱛᱩ ᱠᱟᱹᱴᱤᱡ ᱜᱮᱭᱟᱭ ᱮᱠᱷᱚᱱᱮ ᱚᱞᱚᱜ ᱯᱟᱲᱦᱟᱜ ᱥᱮᱬᱟᱭ ᱫᱟᱭ ᱯᱟᱲᱦᱟᱜ ᱠᱟᱱᱟᱭ ᱛᱚ ᱩᱱᱤ ᱯᱟᱲᱦᱟᱣ ᱛᱟᱞᱟᱛᱮ ᱚᱞᱚᱜ ᱯᱟᱲᱦᱟᱜ ᱥᱮᱬᱟ ᱠᱟᱛᱮᱫ ᱞᱟᱹᱴᱩ ᱟᱭ ᱮ ᱮᱥ ᱚᱯᱷᱤᱥᱟᱨ ᱵᱟᱝᱠᱷᱟᱱ ᱟᱭ ᱯᱤ ᱮᱥ ᱚᱯᱷᱤᱥᱟᱨ ᱵᱮᱱᱟᱣ ᱨᱮᱱᱟᱜ ᱠᱩᱠᱢᱩᱭ ᱧᱮᱞ ᱫᱟᱭ ᱮᱵᱚᱝ ᱤᱧ ᱯᱟᱦᱴᱟ ᱠᱷᱚᱱ ᱫᱚ ᱤᱧ ᱫᱚ ᱱᱚᱣᱟ ᱜᱮᱧ ᱢᱮᱱ ᱠᱟᱫᱮᱭᱟ ᱡᱮ ᱟᱢ ᱢᱚᱡᱽ ᱛᱮ ᱱᱟᱯᱟᱭ ᱛᱮ ᱥᱮᱪᱮᱫᱚᱜ ᱢᱮ ᱟᱢ ᱟᱢᱟᱝ ᱠᱩᱠᱢᱩ ᱯᱩᱨᱟᱹᱣ ᱛᱟᱢ ᱟᱨ ᱚᱱᱟ ᱠᱩᱠᱢᱩ ᱞᱟᱹᱜᱤᱫ ᱛᱮ ᱤᱧ ᱯᱟᱦᱴᱟ ᱠᱷᱚᱱ ᱡᱟᱦᱟᱱᱟᱜ ᱜᱮ ᱜᱚᱲᱚ ᱟᱢᱮᱢ ᱠᱷᱚᱡᱚᱜᱼᱟ ᱚᱱᱟ ᱜᱚᱲᱚ ᱤᱧ ᱟᱢᱤᱧ ᱮᱢᱟᱢᱟ